ᱦᱮᱞᱳ ᱦᱮᱸ ᱤᱧ ᱠᱳᱪᱤᱧ ᱞᱟᱹᱭᱮᱫᱼᱟ ᱤᱧᱟᱹᱜ ᱧᱩᱛᱩᱢ ᱫᱚ ᱯᱨᱤᱭᱟᱝᱠᱟ ᱴᱩᱰᱩ ᱦᱳᱭ ᱚᱱᱟ ᱢᱟ ᱵᱷᱟᱹᱜᱤ ᱜᱮᱢ ᱞᱟᱹᱭᱮᱫᱼᱟ ᱢᱮᱱᱠᱷᱟᱱ ᱟᱨᱦᱚᱸ ᱚᱱᱠᱟᱜᱮ ᱯᱞᱮᱭᱟᱨ ᱠᱚ ᱢᱮᱱᱟᱜ ᱠᱚᱣᱟ ᱩᱱᱠᱩ ᱠᱚᱧ ᱠᱳᱪ ᱵᱟᱲᱟᱭᱮᱫ ᱠᱚᱜᱮᱭᱟ ᱟᱪᱪᱷᱟ ᱚᱱᱟ ᱴᱷᱤᱠ ᱜᱮᱢ ᱞᱟᱹᱭᱮᱫᱼᱟ ᱟᱨ ᱠᱷᱤᱞᱟᱲᱤ ᱠᱚ ᱛᱤᱱᱟᱹᱜ ᱜᱟᱱ ᱢᱮᱱᱟᱜ ᱠᱚᱣᱟ ᱥᱮ ᱵᱟᱝᱼᱟ ᱦᱳᱭ ᱰᱷᱮᱨ ᱜᱟᱱᱜᱮ ᱦᱮᱱᱟᱜ ᱯᱮᱭᱟ ᱥᱮ ᱮᱱᱠᱷᱟᱱ ᱫᱚ ᱥᱚᱢᱚᱭᱤᱧ ᱮᱢ ᱫᱟᱲᱮᱭᱟᱜᱼᱟ ᱟᱨ ᱢᱤᱫ ᱵᱟᱨ ᱦᱚᱲ ᱞᱟᱹᱜᱤᱫ ᱫᱚ ᱵᱟᱹᱧ ᱮᱢ ᱫᱟᱲᱮᱭᱟᱜᱼᱟ ᱠᱟᱹᱣᱰᱤ ᱫᱚ ᱟᱵᱚ ᱥᱟᱱᱛᱟᱲ ᱦᱚᱲ ᱠᱟᱱᱟᱵᱚᱱ ᱡᱟᱹᱥᱛᱤ ᱫᱚ ᱵᱟᱹᱧ ᱦᱟᱛᱟᱣᱟ ᱦᱤᱡᱩᱜ ᱥᱮᱱᱚᱜ ᱞᱟᱹᱜᱤᱫ ᱦᱩᱭᱩᱜ ᱢᱟ ᱵᱷᱟᱲᱟ ᱯᱩᱭᱥᱟᱹ ᱠᱟᱵᱟᱰᱤ ᱦᱮᱱᱟᱜᱼᱟ ᱟᱨ ᱥᱟᱶᱛᱮ ᱠᱨᱤᱠᱮᱹᱴ ᱮᱱᱮᱡ ᱦᱚᱧ ᱪᱮᱫ ᱠᱚᱣᱟ ᱡᱚᱛᱚ ᱫᱤᱱ ᱫᱚ ᱵᱟᱹᱧ ᱥᱚᱢᱚᱭᱚᱜᱼᱟ ᱦᱟᱯᱛᱟ ᱨᱮ ᱯᱮ ᱢᱟᱦᱟ ᱜᱟᱱ ᱫᱚᱧ ᱠᱳᱪ ᱫᱟᱲᱮ ᱟᱯᱮᱭᱟ ᱪᱮᱫᱟᱜ ᱥᱮ ᱟᱨᱦᱚᱸ ᱮᱴᱟᱜ ᱨᱮᱱ ᱜᱤᱫᱽᱨᱟᱹ ᱠᱚ ᱦᱮᱱᱟᱜ ᱠᱚᱣᱟ ᱚᱸᱰᱮ ᱦᱚᱧ ᱪᱟᱞᱟᱜᱼᱟ ᱮᱱᱠᱷᱟᱱ ᱦᱟᱸᱰᱮᱼᱱᱟᱰᱮ ᱫᱚ ᱰᱷᱮᱨ ᱥᱚᱢᱚᱭ ᱵᱟᱹᱧ ᱮᱢ ᱠᱮᱭᱟ ᱥᱮ ᱟᱪᱪᱷᱟ ᱴᱷᱤᱠ ᱜᱮᱭᱟ ᱛᱚᱵᱮ ᱤᱧᱤᱧ ᱠᱳᱪᱤᱝ ᱯᱮᱭᱟ ᱧᱮᱞᱮᱫ ᱜᱤᱭᱟᱹᱧ ᱛᱚᱵᱮ ᱜᱟᱯᱟ ᱞᱟᱹᱭᱟᱯᱮᱭᱟ ᱦᱟᱸᱜ ᱴᱷᱤᱠ ᱜᱮᱭᱟ ᱛᱚᱵᱮ